ᱤᱧ ᱫᱚ ᱢᱟᱥᱴᱟᱨ ᱠᱟᱹᱱᱟᱧ ᱢᱤᱫᱴᱮᱡ ᱥᱠᱩᱞ ᱨᱤᱧ ᱯᱟᱲᱦᱟᱣ ᱠᱚᱣᱟ ᱟᱫᱚ ᱱᱮᱛᱟᱨ ᱫᱚ ᱤᱥᱠᱩᱞ ᱠᱚᱨᱮ ᱥᱮ ᱡᱟᱸᱦᱟ ᱠᱚᱨᱮ ᱜᱮ ᱰᱤᱡᱤᱴᱟᱞ ᱰᱤᱡᱤᱴᱟᱞᱟᱭᱤᱴ ᱮᱦᱚᱵ ᱟᱠᱟᱱᱟ ᱰᱤᱡᱤᱴᱮᱞᱟᱭᱤᱴ ᱨᱮ ᱮᱠᱷᱚᱱ ᱧᱮᱞᱚᱜ ᱠᱟᱱᱟ ᱡᱮ ᱞᱟᱦᱟ ᱛᱮᱫᱚ ᱢᱮᱱᱩᱣᱟᱞ ᱯᱟᱲᱦᱟᱣ ᱦᱩᱭᱩᱜ ᱠᱟᱱ ᱛᱟᱸᱦᱮᱫᱼᱟ ᱚᱞ ᱦᱩᱭᱩᱜ ᱠᱟᱱ ᱛᱟᱸᱦᱮᱱᱟ ᱱᱮᱛᱟᱨ ᱧᱮᱞ ᱵᱟᱲᱟ ᱠᱟᱛᱮᱫ ᱠᱚᱢᱯᱤᱭᱩᱴᱟᱨ ᱥᱮ ᱞᱮᱯᱴᱚᱯ ᱟᱹᱰᱤ ᱟᱸᱴ ᱫᱚᱨᱠᱟᱨ ᱦᱩᱭ ᱟᱠᱟᱱᱟ ᱛᱳ ᱢᱤᱫ ᱫᱤᱱ ᱤᱧ ᱦᱩᱫᱤᱥ ᱠᱮᱫᱟ ᱡᱮ ᱤᱧᱟᱹᱜ ᱢᱤᱫᱴᱮᱡ ᱞᱮᱯᱴᱚᱯ ᱥᱮ ᱠᱚᱢᱯᱤᱭᱩᱴᱟᱨ ᱞᱟᱜᱟᱜ ᱜᱮᱭᱟ ᱞᱮᱯᱴᱚᱯ ᱠᱚᱢᱯᱤᱭᱩᱴᱟᱨ ᱟᱹᱰᱤ ᱟᱸᱴ ᱜᱤᱧ ᱠᱩᱥᱤᱭᱟᱜᱼᱟ ᱠᱟᱨᱚᱱ ᱮᱴᱟᱜ ᱦᱚᱲ ᱴᱷᱮᱱ ᱤᱧ ᱧᱮᱞ ᱵᱟᱲᱟ ᱟᱠᱟᱫᱼᱟ ᱩᱱᱠᱩ ᱞᱮᱯᱴᱚᱯ ᱨᱮᱠᱚ ᱚᱞ ᱟᱠᱚ ᱟᱫᱚ ᱚᱱᱟ ᱠᱷᱟᱹᱛᱤᱨ ᱤᱧ ᱦᱚᱸ ᱢᱤᱫᱴᱮᱡ ᱨᱟᱹᱥᱠᱟᱹ ᱦᱮᱡ ᱤᱧ ᱠᱟᱱᱟ ᱡᱮ ᱤᱧᱦᱚᱸ ᱢᱤᱫᱴᱮᱡ ᱞᱮᱯᱴᱚᱯ ᱤᱧ ᱠᱤᱨᱤᱧᱟ ᱛᱳ ᱢᱤᱫ ᱫᱤᱱ ᱵᱟᱡᱟᱨ ᱤᱧ ᱪᱟᱞᱟᱣ ᱮᱱᱟ ᱯᱨᱚᱥᱟᱫᱽ ᱠᱚᱢᱯᱤᱭᱩᱴᱟᱨ ᱤᱞᱮᱠᱴᱚᱨᱚᱱᱤᱠᱥ ᱢᱤᱫᱴᱮᱡ ᱫᱚᱠᱟᱱ ᱢᱮᱱᱟᱜᱼᱟ ᱚᱱᱟ ᱫᱚᱠᱟᱱ ᱤᱧ ᱪᱟᱞᱟᱣ ᱮᱱᱟ ᱪᱟᱞᱟᱣ ᱠᱟᱛᱮᱫ ᱤᱧ ᱧᱮᱞ ᱮᱫᱟ ᱟᱹᱰᱤ ᱟᱭᱢᱟ ᱞᱮᱯᱴᱚᱯ ᱠᱚ ᱫᱚᱦᱚ ᱵᱟᱲᱟ ᱟᱠᱟᱫᱟ ᱟᱹᱰᱤ ᱟᱭᱢᱟ ᱠᱳᱢᱯᱟᱱᱤ ᱠᱚ ᱫᱚᱦᱚ ᱵᱟᱲᱟ ᱟᱠᱟᱫᱟ ᱡᱮᱢᱚᱱ ᱮᱭᱤᱪ ᱯᱤ ᱢᱮᱱᱟᱜᱼᱟ ᱰᱤᱞᱟᱠᱥ ᱢᱮᱱᱟᱜᱼᱟ ᱮᱜ ᱤᱱᱴᱮᱞ ᱦᱮᱱᱟᱜᱼᱟ ᱟᱭᱢᱟ ᱨᱚᱠᱚᱢ ᱦᱮᱱᱟᱜᱼᱟ ᱟᱫᱚ ᱤᱧ ᱫᱚ ᱢᱤᱫᱴᱮᱡ ᱠᱚᱢᱯᱤᱭᱩᱴᱟᱨ ᱠᱚ ᱮᱢᱟ ᱫᱤᱧᱟ ᱚᱱᱟ ᱫᱚ ᱦᱩᱭᱩᱜ ᱠᱟᱱᱟ ᱮᱭᱤᱪ ᱯᱤ ᱠᱚᱢᱯᱤᱭᱩᱴᱟᱨ ᱟᱫᱚ ᱟᱭᱢᱟ ᱨᱚᱠᱚᱢ ᱠᱚ ᱵᱩᱡᱷᱟᱹᱣ ᱵᱟᱲᱟ ᱟᱹᱫᱤᱧᱟ ᱱᱤᱭᱟᱹ ᱠᱚᱢᱯᱤᱭᱩᱴᱟᱨ ᱫᱚ ᱱᱚᱝᱠᱟ ᱱᱤᱭᱟᱹ ᱥᱩᱵᱤᱫᱷᱟ ᱢᱮᱱᱟᱜᱼᱟ ᱦᱟᱱᱟ ᱠᱚ ᱚᱞ ᱜᱟᱱᱚᱜᱼᱟ ᱱᱩᱱᱟᱹᱜ ᱡᱤᱵᱤ ᱠᱟᱱᱟ ᱟᱭᱢᱟ ᱡᱤᱱᱤᱥ ᱠᱚ ᱞᱟᱹᱭ ᱟᱹᱫᱤᱧᱟ ᱟᱫᱚ ᱚᱱᱟ ᱟᱹᱜᱩ ᱵᱟᱲᱟ ᱠᱟᱛᱮᱜ ᱤᱧ ᱧᱮᱞ ᱠᱮᱫᱟ ᱡᱮ ᱱᱤᱭᱟᱹ ᱠᱚᱢᱯᱤᱭᱩᱴᱟᱨ ᱫᱚ ᱟᱹᱰᱤ ᱵᱷᱟᱹᱜᱤᱣᱟ ᱚᱱᱟ ᱠᱚᱢᱯᱤᱭᱩᱴᱟᱨ ᱛᱮ ᱟᱭᱢᱟ ᱨᱚᱠᱚᱢ ᱤᱧ ᱧᱮᱞ ᱮᱫᱟ ᱤᱧᱤᱧ ᱪᱮᱫ ᱮᱫᱟ ᱮᱴᱟᱜ ᱦᱚᱲᱤᱧ ᱪᱮᱫ ᱟᱠᱚ ᱠᱟᱱᱟ ᱤᱧ ᱡᱟᱸᱦᱟ ᱨᱤᱧ ᱯᱟᱲᱦᱟᱣ ᱠᱚᱣᱟ ᱜᱤᱫᱽᱨᱟᱹ ᱠᱚ ᱩᱱᱠᱩ ᱜᱤᱫᱽᱨᱟᱹ ᱠᱚ ᱪᱷᱚᱵᱤ ᱠᱚᱧ ᱩᱫᱩᱜ ᱵᱟᱲᱟ ᱟᱠᱚ ᱠᱟᱱᱟ ᱪᱷᱚᱵᱤ ᱠᱚ ᱧᱮᱞ ᱫᱟ ᱟᱨᱠᱚ ᱨᱟᱹᱥᱠᱟᱹᱜ ᱠᱟᱱᱟ ᱟᱨ ᱢᱤᱫᱴᱮᱱ ᱦᱩᱭᱩᱜ ᱠᱟᱱᱟ ᱠᱚᱢᱯᱤᱭᱩᱴᱟᱨ ᱫᱚ ᱵᱟᱨ ᱨᱚᱠᱚᱢᱟ ᱢᱤᱫᱴᱮᱡ ᱰᱮᱥᱠᱴᱚᱯ ᱢᱮᱱᱟᱜᱼᱟ ᱢᱤᱫᱴᱮᱡ ᱞᱮᱯᱴᱚᱯ ᱢᱮᱱᱟᱜᱼᱟ ᱟᱫᱚ ᱤᱧ ᱤᱧ ᱫᱚ ᱞᱮᱯᱴᱚᱯ ᱜᱮ ᱰᱷᱮᱨ ᱤᱧ ᱠᱩᱥᱤᱭᱟᱜᱼᱟ ᱠᱟᱨᱚᱱ ᱞᱮᱯᱴᱚᱯ ᱫᱚ ᱦᱟᱱᱛᱮ ᱱᱟᱛᱮᱢ ᱤᱫᱤ ᱫᱟᱽᱲᱮᱭᱟᱜᱼᱟ ᱟᱹᱰᱤ ᱠᱷᱚᱨᱚᱪ ᱵᱟᱝ ᱞᱟᱜᱟᱜᱼᱟ ᱥᱮ ᱟᱹᱰᱤ ᱵᱟᱝ ᱦᱟᱢᱟᱞᱟ ᱢᱱᱟᱥᱮᱱᱟᱜ ᱛᱮᱜᱮᱢ ᱤᱫᱤ ᱫᱟᱲᱮᱭᱟᱜᱼᱟ ᱦᱟᱸᱰᱮ ᱱᱟᱰᱮ ᱟᱨ ᱡᱟᱸᱦᱟ ᱠᱚᱨᱮᱜᱮ ᱫᱩᱲᱩᱵᱽ ᱠᱟᱛᱮᱫ ᱜᱮ ᱟᱢ ᱫᱚ ᱠᱚᱢᱯᱤᱭᱩᱴᱟᱨ ᱫᱚᱢ ᱠᱚᱨᱟᱣ ᱫᱟᱲᱮᱭᱟᱜᱼᱟ ᱚᱱᱟ ᱠᱷᱟᱹᱛᱤᱨ ᱛᱮ ᱞᱮᱯᱴᱚᱯ ᱫᱚ ᱟᱹᱰᱤ ᱟᱸᱴᱤᱧ ᱠᱩᱥᱤᱭᱟᱜᱼᱟ ᱥᱟᱨᱤᱜᱮ ᱢᱱᱮᱛᱟᱨ ᱡᱩᱜᱽᱨᱮ ᱥᱟᱹᱨᱤᱜᱮ ᱞᱮᱯᱴᱚᱯ ᱪᱷᱟᱲᱟ ᱪᱮᱫᱜᱮ ᱵᱟᱢ ᱠᱟᱹᱢᱤ ᱫᱟᱲᱮᱭᱟᱜᱼᱟ ᱚᱱᱟᱛᱮ ᱱᱮᱛᱟᱨ ᱰᱤᱡᱤᱴᱟᱞᱟᱭᱤᱡ ᱨᱮ ᱟᱹᱰᱤ ᱟᱹᱰᱤ ᱟᱭᱢᱟ ᱠᱟᱹᱢᱤ ᱠᱚ ᱦᱩᱭᱩᱜ ᱠᱟᱱᱟ ᱟᱨ ᱚᱱᱟ ᱠᱚ ᱠᱚᱨᱟᱣ ᱜᱟᱱᱚᱜ ᱠᱟᱱᱟ ᱤᱧ ᱫᱚ ᱥᱟᱹᱨᱤᱜᱮ ᱱᱚᱣᱟ ᱞᱮᱯᱴᱚᱯ ᱧᱟᱢ ᱠᱟᱛᱮᱫ ᱮᱛᱳ ᱥᱩᱵᱤᱫᱷᱟᱧ ᱟᱹᱭᱠᱟᱹᱣᱫᱟ ᱡᱮ ᱚᱱᱟ ᱨᱮᱱᱟᱜ ᱠᱟᱛᱷᱟ ᱰᱷᱮᱨ ᱵᱟᱹᱱᱩᱜᱼᱟ ᱟᱫᱚ ᱚᱱᱟ ᱜᱤᱧ ᱢᱮᱱᱫᱟ ᱞᱮᱯᱴᱚᱯ ᱫᱚ ᱟᱵᱚ ᱡᱤᱵᱚᱱᱨᱮ ᱱᱮᱛᱟᱨ ᱫᱚ ᱟᱹᱰᱤ ᱟᱸᱴ ᱫᱚᱨᱠᱟᱨ ᱢᱮᱱᱟᱜᱼᱟ